ᱦᱮᱞᱳ ᱱᱤᱭᱟᱹ ᱪᱮᱫ ᱦᱚᱥᱯᱤᱴᱟᱞ ᱨᱮ ᱞᱟᱜᱟᱣ ᱠᱟᱱᱟ ᱟᱪᱪᱷᱟ ᱟᱪᱪᱷᱟ ᱱᱚᱣᱟ ᱱᱟᱨᱥᱤᱝ ᱦᱳᱢ ᱨᱮᱫᱚ ᱪᱮᱫ ᱪᱮᱫ ᱯᱷᱮᱥᱮᱞᱤᱴᱤ ᱠᱚ ᱢᱮᱱᱟᱜᱼᱟ

ᱟᱪᱪᱷᱟ ᱦᱚᱞᱟ ᱦᱚᱞᱟ ᱢᱟᱫᱷᱮᱨ ᱠᱷᱚᱱᱟᱜ ᱫᱚᱢᱮ ᱦᱚᱲᱢᱚ ᱦᱟᱹᱥᱩᱭᱮᱫ ᱞᱤᱧᱟᱹ ᱱᱚᱣᱟ ᱥᱩᱨᱼᱥᱩᱯᱩᱨ ᱠᱚᱨᱮᱞᱤᱧ ᱧᱮᱞ ᱵᱟᱲᱟ ᱦᱚᱪᱚ ᱠᱮᱜᱼᱟ ᱵᱟᱝ ᱞᱤᱧ ᱵᱮᱥ ᱞᱮᱱᱟ ᱟᱫᱚ ᱟᱹᱞᱤᱧ ᱫᱚ ᱥᱩᱨ ᱨᱮᱜᱮ ᱰᱟᱠᱴᱚᱨ ᱢᱮᱛᱟᱫ ᱞᱤᱧᱟᱹ ᱡᱮ ᱦᱚᱥᱯᱤᱴᱟᱞ ᱨᱮᱜᱮ ᱮᱰᱢᱤᱴ ᱦᱩᱭᱩᱜᱼᱟ

ᱟᱪᱪᱷᱟ ᱚᱱᱟ ᱨᱮ ᱢᱟᱱᱮ ᱛᱤᱱᱟᱹᱜ ᱠᱷᱚᱨᱪᱟ ᱯᱟᱲᱟᱜᱼᱟ

ᱟᱪᱪᱷᱟ

ᱟᱪᱪᱷᱟ ᱛᱚᱵᱮ ᱠᱷᱟᱱ ᱢᱟ ᱜᱟᱯᱟ ᱤᱱᱠᱟᱹ ᱫᱚᱥ ᱵᱟᱡᱮ ᱞᱮᱠᱟ ᱦᱟᱸᱜ ᱞᱤᱧ ᱥᱮᱱᱚᱜᱼᱟ ᱠᱷᱩᱞᱟᱹᱜ ᱠᱟᱱᱟ ᱟᱪᱪᱷᱟ ᱴᱷᱤᱠ ᱜᱮᱭᱟ ᱦᱚᱸ ᱦᱚᱸ